ᱱᱚᱜ ᱚᱭ ᱟᱵᱚᱵᱚᱱ ᱧᱮᱞᱟ ᱱᱚᱣᱟ ᱫᱷᱟᱹᱨᱛᱤ ᱡᱟᱠᱟᱛ ᱨᱮᱥᱮ ᱫᱤᱥᱚᱢ ᱡᱟᱠᱟᱛ ᱨᱮᱜᱮ ᱵᱤᱵᱷᱤᱱᱱᱚ ᱱᱚᱝᱠᱟ ᱥᱟᱸᱜᱷᱟᱨᱤᱭᱟᱹ ᱴᱚᱴᱷᱟ ᱠᱚ ᱢᱮᱱᱟᱜ ᱟᱠᱟᱫᱟ ᱥᱟᱸᱜᱷᱟᱨᱤᱭᱟᱹ ᱠᱚᱠᱚ ᱪᱟᱞᱟᱜᱼᱟ ᱵᱤᱵᱷᱤᱱᱱᱚ ᱴᱚᱴᱷᱟᱨᱮ ᱧᱩᱛᱩᱢᱟᱱ ᱧᱩᱛᱩᱢᱟᱱ ᱴᱚᱴᱷᱟ ᱠᱚᱨᱮᱫ ᱮᱜ ᱡᱮᱢᱚᱱ ᱮᱜ ᱢᱮᱱ ᱜᱟᱱᱚᱜᱼᱟ ᱡᱮᱞᱮᱠᱟ ᱮᱜ ᱫᱟᱨᱡᱤᱞᱤᱝ ᱡᱚᱞᱯᱟᱭᱜᱩᱲᱤ ᱫᱤᱜᱷᱟ ᱯᱩᱨᱤ ᱱᱚᱜᱼ ᱱᱚᱝᱠᱟ ᱟᱫᱚ ᱱᱚᱜᱼᱚ ᱱᱚᱝᱠᱟᱱ ᱠᱷᱟᱹᱫᱽ ᱨᱮ ᱥᱟᱸᱜᱷᱟᱨᱤᱭᱟᱹ ᱠᱚ ᱪᱟᱞᱟᱣ ᱞᱮᱱᱠᱷᱟᱱ ᱥᱟᱹᱨᱤᱜᱮ ᱩᱱᱠᱩ ᱠᱚ ᱦᱚᱛᱮᱡᱛᱮ ᱚᱱᱟ ᱴᱚᱴᱷᱟ ᱨᱮ ᱥᱮ ᱚᱱᱟ ᱪᱚᱛᱛᱚᱨ ᱨᱮ ᱚᱱᱟ ᱮᱨᱤᱭᱟ ᱨᱮ ᱱᱚᱝᱠᱟᱱ ᱢᱤᱫᱴᱟᱱ ᱵᱮᱯᱟᱨ ᱤᱫᱤ ᱠᱟᱛᱮᱫ ᱢᱤᱫᱴᱟᱝ ᱵᱟᱹᱲᱛᱤ ᱮᱜ ᱠᱟᱹᱣᱰᱤ ᱟᱨᱡᱟᱣ ᱥᱤᱨᱡᱟᱹᱜᱼᱟ ᱥᱮ ᱢᱤᱫᱴᱟᱱ ᱠᱚᱨᱢᱚ ᱥᱚᱝᱥᱛᱷᱟᱱ ᱜᱮ ᱢᱮᱱ ᱜᱟᱱᱚᱜᱼᱟ ᱱᱚᱝᱠᱟᱱ ᱢᱤᱫᱴᱟᱱ ᱠᱚᱨᱢᱚᱥᱚᱝᱥᱛᱷᱟᱱ ᱚᱸᱰᱮ ᱥᱤᱨᱡᱟᱹᱜᱼᱟ ᱪᱮᱫ ᱞᱮᱠᱟ ᱩᱱᱠᱩ ᱥᱟᱸᱜᱷᱟᱨᱤᱭᱟᱹ ᱠᱚᱠᱚ ᱪᱟᱞᱟᱜᱼᱟ ᱫᱤᱥᱚᱢ ᱫᱤᱥᱚᱢ ᱨᱮᱱ ᱥᱟᱸᱜᱷᱟᱨᱤᱭᱟᱹ ᱠᱚᱠᱚ ᱪᱟᱞᱟᱜ ᱟᱥᱮ ᱚᱸᱰᱮ ᱠᱚ ᱛᱟᱦᱮᱱᱟ ᱛᱟᱦᱮᱱ ᱛᱟᱦᱞᱮ ᱚᱸᱰᱮ ᱦᱳᱴᱮᱞ ᱥᱮ ᱚᱲᱟᱜ ᱨᱮᱱᱟᱜ ᱵᱮᱵᱚᱥᱛᱷᱟ ᱛᱟᱦᱚᱞᱮ ᱚᱸᱰᱮ ᱩᱱᱤ ᱚᱲᱟᱜ ᱡᱟᱦᱟᱸᱭ ᱵᱮᱱᱟᱣ ᱟᱠᱟᱫᱟᱭ ᱵᱷᱟᱲᱟᱭ ᱮᱢᱫᱟᱭ ᱩᱱᱤᱭᱟᱜ ᱦᱚᱸ ᱢᱤᱫᱴᱟᱱ ᱚᱸᱰᱮ ᱠᱟᱹᱣᱰᱤ ᱟᱨᱡᱟᱣ ᱦᱩᱭᱩᱜ ᱠᱟᱱ ᱛᱟᱭᱟ ᱚᱸᱰᱮ ᱠᱷᱚᱱ ᱩᱱᱠᱩ ᱥᱟᱸᱜᱷᱟᱨᱤᱭᱟᱹ ᱠᱚ ᱦᱟᱱᱛᱮ ᱱᱟᱛᱮ ᱦᱚᱭᱛᱳ ᱜᱟᱹᱰᱤ ᱛᱮᱠᱚ ᱫᱟᱬᱟᱱᱟ ᱩᱱᱤ ᱜᱟᱹᱰᱤᱭᱟᱛᱮᱫ ᱡᱟᱦᱟᱸᱭ ᱟᱹᱥᱩᱞᱚᱜ ᱠᱟᱱᱟᱭ ᱩᱱᱤᱭᱟᱜ ᱢᱤᱫᱴᱟᱱ ᱚᱸᱰᱮ ᱟᱨᱡᱟᱣ ᱨᱮᱱᱟᱜ ᱟᱜ ᱤᱭᱟᱹ ᱢᱤᱫᱴᱟᱱ ᱟᱨᱡᱟᱣ ᱨᱮᱱᱟᱜ ᱢᱤᱫᱴᱟᱱ ᱫᱟᱬᱮᱭ ᱧᱟᱢᱫᱟᱭ ᱥᱮ ᱚᱨᱥᱚᱝ ᱧᱟᱢ ᱮᱫᱟᱭ ᱚᱱᱟ ᱞᱮᱠᱟᱛᱮ ᱦᱳᱴᱮᱞ ᱠᱚᱨᱮᱫ ᱡᱚᱢ ᱧᱩ ᱠᱚ ᱵᱮᱯᱟᱨ ᱨᱮ ᱩᱱᱠᱩ ᱥᱟᱸᱜᱷᱟᱨᱤᱭᱟᱹ ᱠᱚᱣᱟᱜ ᱢᱟᱱᱮ ᱩᱱᱠᱩ ᱦᱚᱸ ᱡᱳᱜᱟᱱ ᱠᱚ ᱧᱟᱢᱫᱟ ᱟᱨ ᱟᱦᱟᱸᱭ ᱦᱳᱴᱮᱞ ᱠᱚ ᱡᱚᱢ ᱧᱩ ᱠᱚ ᱛᱮᱭᱟᱨ ᱠᱟᱫᱟ ᱩᱱᱠᱩᱣᱟᱜ ᱦᱚᱸ ᱱᱤᱛᱚᱜ ᱠᱟᱹᱣᱰᱤ ᱟᱨᱡᱟᱣ ᱨᱮᱱᱟᱜ ᱚᱱᱟ ᱢᱤᱫᱴᱟᱱ ᱥᱩᱡᱳᱜᱽ ᱠᱚ ᱧᱟᱢᱫᱟ ᱱᱚᱜᱼᱚᱭ ᱱᱚᱝᱠᱟ ᱟᱨᱦᱚᱸ ᱟᱹᱰᱤ ᱞᱮᱠᱟᱱ ᱥᱟᱸᱜᱷᱟᱨᱤᱭᱟᱹ ᱠᱚ ᱢᱤᱫᱴᱟᱱ ᱩᱱᱩᱭᱦᱟᱹᱨ ᱥᱮ ᱥᱨᱤᱛᱤ ᱞᱮᱠᱟᱛᱮ ᱡᱤᱱᱤᱥ ᱯᱚᱛᱨᱚ ᱠᱚ ᱤᱫᱤ ᱛᱚᱨᱟᱭᱟ ᱚᱱᱟ ᱞᱮᱠᱟᱛᱮ ᱟᱹᱰᱤ ᱞᱮᱠᱟᱱ ᱥᱟᱯᱟᱯ ᱠᱚ ᱫᱚᱠᱟᱱ ᱯᱟᱴ ᱠᱚ ᱥᱮ ᱚᱱᱟ ᱵᱮᱯᱟᱨ ᱠᱚ ᱛᱟᱦᱮᱱᱟ ᱚᱱᱟ ᱠᱚᱨᱮᱜ ᱵᱤᱵᱷᱤᱱᱱᱚ ᱥᱨᱤᱛᱤ ᱡᱚᱲᱤᱛ ᱫᱚᱦᱚᱭ ᱞᱟᱹᱜᱤᱫ ᱛᱮ ᱚᱱᱟ ᱡᱤᱱᱤᱥ ᱠᱚᱠᱚ ᱦᱟᱛᱟᱣᱟ ᱚᱰᱮ ᱱᱚᱝᱠᱟ ᱞᱮᱠᱟᱛᱮ ᱚᱱᱟ ᱥᱟᱸᱜᱷᱟᱨ ᱜᱷᱟᱹᱴᱤ ᱪᱚᱛᱛᱚᱨ ᱤᱫᱤ ᱠᱟᱛᱮᱫ ᱱᱟᱱᱟ ᱦᱩᱱᱟᱹᱨ ᱢᱤᱫᱴᱟᱱ ᱠᱚᱨᱢᱚ ᱥᱚᱝᱥᱛᱷᱟᱱ ᱨᱮᱱᱟᱜ ᱥᱤᱨᱡᱟᱹᱜ ᱠᱟᱱᱟ ᱟᱨ ᱥᱟᱱᱟᱢ ᱠᱚᱜᱮ ᱥᱟᱸᱜᱷᱟᱨᱤᱭᱟᱹ ᱠᱚᱦᱚᱸ ᱜᱚᱲᱚ ᱥᱚᱦᱚᱯᱚᱫ ᱠᱚ ᱧᱟᱢᱫᱟ ᱟᱨ ᱱᱩᱠᱩ ᱵᱮᱯᱟᱨᱤᱭᱟᱹ ᱠᱚᱣᱟᱜᱦᱚᱸ ᱠᱟᱹᱣᱰᱤ ᱟᱨᱡᱟᱣ ᱥᱩᱵᱤᱫᱷᱟᱜ ᱠᱟᱱ ᱛᱟᱠᱚᱣᱟ